ᱜᱟᱛᱮᱜ ᱪᱷᱟᱲᱟ ᱟᱨ ᱟᱢ ᱪᱮᱫ ᱠᱚᱢ ᱪᱤᱠᱟᱭᱟ ᱤᱧ ᱫᱚ ᱜᱟᱛᱮ ᱪᱷᱟᱲᱟ ᱫᱚ ᱡᱟᱜᱮ ᱛᱷᱚᱲᱟ ᱛᱷᱚᱲᱟ ᱚᱲᱟᱜᱨᱮ ᱪᱟᱥᱼᱵᱟᱥ ᱢᱮᱱᱟᱜ ᱠᱟᱫᱟ ᱪᱟᱥᱼᱵᱟᱥ ᱟᱹᱧ ᱥᱚᱢᱚᱭ ᱠᱷᱮᱛᱨᱮ ᱨᱮ ᱚᱯᱷᱴᱟᱭᱤᱢ ᱨᱮ ᱡᱚᱠᱷᱚᱱ ᱜᱟᱛᱮᱜ ᱥᱚᱢᱚᱭ ᱤᱧ ᱧᱟᱢᱟ ᱛᱚᱠᱷᱚᱱ ᱫᱚ ᱜᱟᱛᱮᱧ ᱪᱟᱞᱟᱜᱼᱟ ᱟᱨ ᱢᱤᱫᱵᱟᱨ ᱵᱟᱜᱟᱱ ᱠᱚᱦᱚᱧ ᱠᱟᱹᱢᱤᱭᱟ ᱡᱮᱢᱚᱱ ᱡᱮᱢᱚᱱᱤᱧ ᱥᱚᱢᱚᱭ ᱧᱟᱢᱟ ᱚᱱᱠᱟᱜᱤᱧ ᱠᱟᱹᱢᱤᱭᱟᱟ ᱦᱚᱭᱛᱳ ᱵᱟᱜᱟᱱᱨᱮ ᱠᱟᱹᱢᱤᱧ ᱪᱟᱞᱟᱣᱱᱟ ᱚᱸᱰᱮ ᱠᱷᱚᱱ ᱦᱮᱡ ᱠᱟᱛᱮᱜ ᱦᱚᱸ ᱡᱟᱜᱮ ᱢᱤᱫ ᱵᱟᱨ ᱫᱤᱱ ᱢᱟᱴᱷ ᱥᱮᱜ ᱤᱧ ᱪᱟᱞᱟᱜᱼᱟ ᱠᱟᱹᱢᱤ ᱠᱚ ᱵᱟᱝ ᱛᱟᱦᱮᱱ ᱠᱷᱟᱡ ᱮᱢᱱᱤ ᱡᱟᱦᱟᱸ ᱠᱚ ᱜᱟᱛᱮ ᱜᱮᱢᱥ ᱟᱹᱭᱩᱵ ᱵᱮᱞᱟ ᱥᱮᱜ ᱫᱚ ᱚᱱᱛᱮᱜᱮ ᱪᱟᱞᱟᱜᱼᱟ ᱜᱟᱛᱮᱜ ᱟᱹᱧ ᱥᱮ ᱡᱟᱣᱜᱮᱧ ᱧᱮᱞ ᱵᱟᱲᱟ ᱠᱚᱣᱟ ᱤᱱᱟᱹ ᱠᱚᱜᱮ ᱢᱤᱫᱵᱟᱨ ᱚᱲᱟᱜ ᱠᱚᱨᱮ ᱦᱚᱧ ᱠᱟᱹᱢᱤᱭᱟ ᱥᱮ ᱦᱟᱱᱛᱮ ᱱᱟᱛᱮ ᱢᱟᱴᱷ ᱥᱮᱜ ᱤᱧ ᱪᱟᱞᱟᱜᱼᱟ ᱚᱲᱟᱜ ᱨᱤᱧ ᱛᱟᱦᱮᱱᱟ ᱚᱲᱟᱜ ᱨᱮᱦᱚᱸ ᱦᱟᱱᱟ ᱱᱚᱣᱟ ᱴᱟᱠᱴᱩᱠ ᱚᱲᱟᱜ ᱨᱮᱭᱟᱜ ᱦᱚᱧ ᱠᱟᱹᱢᱤᱭᱟ ᱢᱟᱴᱷ ᱨᱮᱭᱟᱜ ᱦᱚᱧ ᱟᱹᱢᱤᱭᱟ ᱛᱚ ᱵᱟᱜᱟᱱ ᱠᱚᱨᱮᱧ ᱠᱟᱹᱢᱭᱟ ᱯᱷᱟᱠᱟ ᱴᱟᱭᱤᱢ ᱤᱧ ᱧᱟᱢ ᱞᱮᱠᱷᱟᱱ ᱫᱚ ᱡᱟᱜᱮ ᱵᱚᱞ ᱜᱟᱛᱮ ᱠᱚ ᱥᱮ ᱟᱭᱢᱟ ᱨᱚᱠᱚᱢ ᱜᱟᱛᱮᱜ ᱚᱱᱟ ᱠᱚᱜᱤᱧ ᱠᱚᱨᱟᱣ ᱵᱟᱲᱟᱭᱟ